ᱱᱤᱛᱚᱜ ᱫᱚ ᱤᱧ ᱫᱚ ᱯᱟᱭᱨᱟᱜ ᱤᱫᱤ ᱠᱟᱛᱮᱫ ᱨᱮᱭᱟᱧ ᱜᱚᱞᱯᱚᱭᱮᱫ ᱛᱟᱵᱚᱱᱟ ᱯᱟᱭᱨᱟᱜ ᱤᱧ ᱫᱚ ᱠᱟᱹᱴᱤᱡ ᱠᱷᱚᱡ ᱜᱮ ᱠᱚᱱᱴᱤᱱᱤᱭᱩ ᱫᱚᱧ ᱪᱟᱹᱞᱩ ᱠᱟᱫᱟ ᱢᱟᱱᱮ ᱯᱟᱭᱨᱟᱜ ᱫᱚ ᱠᱟᱹᱴᱤᱡ ᱠᱷᱚᱱ ᱜᱮᱧ ᱪᱮᱫ ᱠᱟᱫᱟ ᱪᱮᱫ ᱥᱮ ᱡᱟᱦᱟᱸ ᱯᱟᱞᱮ ᱠᱟᱹᱴᱤᱡ ᱠᱷᱚᱡ ᱜᱮ ᱯᱟᱭᱨᱟᱜ ᱫᱚ ᱱᱚᱝᱠᱟ ᱞᱮᱠᱟ ᱮᱜᱮᱨ ᱫᱚᱠᱚ ᱮᱜᱮᱨᱮᱧ ᱨᱮ ᱦᱚᱸ ᱚᱲᱟᱜ ᱨᱮ ᱢᱟᱱᱮ ᱯᱟᱭᱨᱟᱜ ᱫᱚ ᱱᱩᱱᱟᱹᱜ ᱢᱚᱡᱽ ᱡᱤᱱᱤᱥ ᱠᱟᱱᱟ ᱵᱚᱞᱮ ᱵᱟᱢ ᱯᱟᱭᱨᱟ ᱞᱮᱱᱠᱷᱟᱡ ᱡᱟᱦᱟᱸ ᱦᱚᱲᱢᱚ ᱨᱮ ᱦᱚᱸ ᱯᱷᱮᱨᱮᱹᱥ ᱵᱟᱢ ᱟᱹᱭᱠᱟᱹᱣᱟ ᱟᱥᱮ ᱜᱟᱞᱢᱟᱨᱟᱜ ᱵᱟᱲᱟ ᱨᱮ ᱦᱚᱸ ᱯᱷᱮᱨᱹᱥ ᱵᱟᱢ ᱟᱹᱭᱠᱟᱹᱣ ᱥᱮ ᱡᱟᱦᱟᱱᱟᱜ ᱪᱮᱫ ᱨᱮᱜᱮ ᱯᱷᱨᱮᱹᱥ ᱵᱟᱢ ᱟᱹᱭᱠᱟᱹᱣᱟ ᱢᱟᱱᱮ ᱟᱹᱰᱤ ᱜᱟᱢᱫᱟ ᱧᱚᱜ ᱮᱢ ᱟᱹᱭᱠᱟᱹᱣᱟ ᱟᱥᱮ ᱯᱟᱲᱦᱟᱜ ᱤᱭᱟᱹ ᱢᱟᱱᱮ ᱯᱟᱭᱨᱟᱜ ᱫᱚ ᱠᱟᱹᱴᱤᱡ ᱠᱷᱚᱡ ᱜᱮ ᱤᱧ ᱫᱚᱧ ᱪᱮᱫᱟᱜ ᱥᱮᱧ ᱪᱮᱫ ᱠᱟᱫᱟ ᱢᱟᱱᱮ ᱜᱟᱹᱰᱭᱟᱹ ᱠᱚ ᱢᱮᱱᱟᱜᱼᱟ ᱜᱟᱰᱟ ᱠᱚ ᱢᱮᱱᱟᱜᱼᱟ ᱱᱤᱭᱟᱹ ᱟᱞᱮ ᱥᱩᱨ ᱨᱮᱜᱮ ᱢᱮᱱᱟᱜᱼᱟ ᱟᱨ ᱚᱱᱟ ᱤᱭᱟᱹᱛᱮ ᱤᱧ ᱫᱚ ᱰᱟᱹᱵᱽᱨᱟᱹᱜ ᱫᱚ ᱱᱚ ᱰᱷᱟᱵᱽᱵᱟ ᱦᱩᱭᱱᱟ ᱩᱱᱩᱢᱚᱜ ᱥᱮ ᱰᱟᱹᱵᱽᱨᱟᱹᱜ ᱠᱚ ᱡᱩᱫᱤ ᱵᱟᱢ ᱩᱱᱟᱹᱜ ᱵᱟᱢ ᱜᱟᱱ ᱠᱟᱜ ᱠᱷᱟᱡ ᱡᱩᱫᱤ ᱵᱟᱢ ᱠᱟᱫ ᱠᱷᱟᱱ ᱡᱟᱦᱟᱸ ᱡᱟᱭᱜᱟ ᱡᱩᱫᱤ ᱚᱱᱠᱟ ᱜᱮᱢ ᱯᱷᱟᱥᱟᱣᱱᱟ ᱢᱤᱫᱴᱮᱡ ᱜᱟᱹᱰᱤᱭᱟᱹ ᱨᱮᱢ ᱧᱩᱨᱦᱩᱭᱱᱟ ᱫᱟᱜᱢᱟ ᱟᱹᱰᱤ ᱠᱷᱟᱹᱲᱤ ᱜᱮᱭᱟ ᱟᱢ ᱵᱟᱢ ᱛᱤᱭᱟᱹᱜᱮᱜᱼᱟ ᱯᱟᱭᱨᱟ ᱦᱚᱸ ᱵᱟᱢ ᱵᱟᱲᱟᱭᱟ ᱰᱟᱹᱵᱽᱨᱟᱹᱜ ᱦᱚᱸ ᱵᱟᱢ ᱵᱟᱲᱟᱭᱟ ᱛᱮ ᱡᱟᱦᱟᱸ ᱟᱢᱟᱜ ᱢᱩᱥᱠᱤᱞᱟ ᱜᱷᱚᱱᱟ ᱦᱩᱭ ᱫᱟᱲᱮᱭᱟᱜᱼᱟ ᱟᱨ ᱡᱩᱫᱤᱢ ᱵᱟᱲᱟᱭ ᱠᱷᱟᱱ ᱛᱚ ᱚᱸᱰᱮ ᱠᱷᱚᱡ ᱦᱚᱸ ᱨᱟᱠᱟᱵ ᱠᱟᱛᱮᱫ ᱦᱮᱡ ᱫᱟᱲᱮᱭᱟᱜᱼᱟ ᱚᱱᱟᱛᱮ ᱤᱧ ᱫᱚ ᱯᱟᱭᱨᱟᱜ ᱠᱚᱫᱚ ᱟᱹᱰᱤ ᱢᱚᱡᱽ ᱛᱮᱜᱮ ᱪᱮᱫ ᱦᱩᱭᱩᱜ ᱡᱟᱹᱨᱩᱲᱲᱟ ᱰᱟᱹᱵᱽᱨᱟᱹᱜ ᱠᱚᱫᱚ ᱢᱟᱱᱮ ᱡᱟᱦᱟᱱᱟᱜ ᱩᱱᱩᱢᱚᱜᱼᱟ ᱟᱥᱮ ᱰᱷᱟᱵᱟ ᱦᱩᱭᱱᱟ ᱚᱱᱠᱟᱱᱟᱜ ᱵᱚᱞᱮ ᱫᱟᱜ ᱠᱷᱚᱡ ᱵᱟᱧᱪᱟᱜ ᱞᱟᱹᱜᱤᱫ ᱵᱚᱞᱮ ᱟᱫᱚ ᱪᱤᱠᱟᱭ ᱦᱩᱭᱩᱜᱼᱟ ᱟᱭᱢᱟ ᱟᱨ ᱡᱟᱦᱟᱸ ᱚᱸᱰᱮ ᱩᱱᱩᱢ ᱠᱚᱨᱮᱱᱟᱜ ᱦᱟᱯᱨᱟᱣ ᱠᱚ ᱫᱚᱦᱚᱭᱟ ᱩᱱᱩᱢ ᱛᱮ ᱡᱟᱦᱟᱸᱭᱮᱢ ᱪᱟᱞᱟᱜᱼᱟ ᱦᱟᱸᱰᱮ ᱫᱷᱟᱹᱵᱤᱡ ᱛᱚ ᱚᱱᱟ ᱠᱚᱨᱮ ᱦᱚᱸ ᱤᱧ ᱫᱚᱧ ᱵᱚᱞᱮ ᱯᱟᱥᱤᱴᱵᱷ ᱵᱟᱲᱟ ᱠᱟᱱᱟᱧ ᱢᱟᱱᱮ ᱥᱮᱹᱴ ᱵᱟᱲᱟᱣ ᱠᱟᱱᱟ ᱚᱱᱟ ᱨᱮ ᱦᱚᱧ ᱡᱟᱦᱟᱱᱟᱜ ᱞᱟᱹᱜᱤᱫ ᱯᱨᱟᱭᱤᱡᱽ ᱦᱟᱛᱟᱣ ᱞᱟᱹᱜᱤᱫ ᱥᱮ ᱪᱮᱠᱟᱢ ᱠᱚᱢᱯᱤᱴᱤᱥᱚᱱ ᱯᱟᱭᱨᱟᱜ ᱨᱮᱱᱟᱜ ᱠᱚᱢᱯᱤᱴᱤᱥᱚᱱ ᱚᱱᱟ ᱦᱚᱧ ᱢᱟᱱᱮᱧ ᱥᱮᱞᱮᱫ ᱵᱟᱲᱟ ᱠᱟᱱᱟ ᱚᱱᱟ ᱡᱟᱭᱜᱟ ᱨᱮ ᱯᱟᱭᱨᱟᱜ ᱨᱮᱱᱟ ᱦᱚᱧ ᱠᱩᱪ ᱦᱩᱱᱟᱹᱨ ᱫᱚᱧ ᱦᱟᱛᱟᱣ ᱠᱟᱫ ᱜᱮᱭᱟ ᱯᱟᱭᱨᱟᱜ ᱡᱟᱭᱜᱟ ᱨᱮᱫᱚᱚ ᱡᱟᱦᱟᱸ ᱠᱚ ᱦᱩᱭ ᱦᱚᱪᱚᱭᱟ ᱵᱚᱞᱮ ᱩᱱᱩᱢᱚᱜ ᱯᱷᱟᱨᱞᱟ ᱯᱷᱟᱨᱞᱤ ᱚᱱᱟ ᱠᱚ ᱦᱚᱸ ᱡᱚᱛᱚ ᱤᱧ ᱫᱚᱧ ᱠᱚᱨᱟᱣ ᱠᱟᱫ ᱜᱮᱭᱟ